ᱡᱟᱦᱟᱸᱭ ᱠᱚ ᱢᱮᱱᱟ ᱡᱮ ᱟᱢ ᱡᱟᱦᱟᱸᱭᱮᱢ ᱜᱚᱲᱚᱣᱟᱭᱟ ᱩᱱᱤᱦᱚᱸ ᱢᱤᱫ ᱫᱤᱱ ᱦᱤᱞᱳᱜ ᱟᱢᱮ ᱜᱚᱲᱚ ᱦᱟᱞᱟᱣᱟᱢᱟ ᱱᱚᱝᱠᱟᱜᱮ ᱜᱟᱰᱟ ᱯᱟᱨᱚᱢ ᱞᱮ ᱪᱟᱞᱟᱣ ᱟᱠᱟᱱᱟ ᱱᱚᱝᱠᱟ ᱟᱥᱟᱲ ᱫᱤᱱ ᱛᱟᱦᱮᱸ ᱠᱚᱜᱼᱟ ᱡᱮ ᱴᱟᱴᱠᱟᱜᱮ ᱱᱚᱝᱠᱟ ᱵᱟᱱ ᱦᱮᱡ ᱮᱱᱟ ᱛᱚ ᱟᱞᱮᱦᱚᱸ ᱵᱟᱝᱞᱮ ᱴᱷᱤᱠᱟᱹ ᱫᱟᱲᱮᱭᱟᱫᱟ ᱯᱩᱨᱟᱹ ᱚᱱᱟ ᱵᱟᱱ ᱜᱟᱰᱟ ᱫᱟᱜᱛᱮ ᱮᱥᱮᱫ ᱠᱮᱫ ᱞᱮᱭᱟᱭ ᱦᱚᱦᱚ ᱵᱟᱲᱟ ᱞᱮᱱ ᱱᱚᱣᱟ ᱯᱟᱦᱟᱴᱟ ᱠᱷᱚᱱ ᱟᱞᱮ ᱟᱹᱛᱩ ᱥᱮᱫ ᱨᱮᱱ ᱪᱤᱞᱤᱦᱚᱸ ᱵᱟᱝᱠᱚ ᱧᱮᱞᱚᱜᱼᱟ ᱚᱱᱠᱟᱜᱮ ᱟᱹᱰᱤ ᱜᱷᱟᱹᱲᱤᱠ ᱞᱮ ᱛᱟᱦᱮᱭᱮᱱᱟ ᱛᱟᱭᱚᱢ ᱠᱚ ᱧᱮᱞᱧᱟᱢ ᱠᱮᱫ ᱞᱮᱭᱟ ᱵᱟᱨᱼᱯᱮ ᱦᱚᱲ ᱠᱚᱲᱟ ᱛᱟᱭᱚᱢ ᱪᱟᱞᱟᱣ ᱠᱟᱛᱮᱫ ᱠᱚ ᱯᱟᱨᱚᱢ ᱟᱹᱜᱩ ᱠᱮᱫ ᱞᱮᱭᱟ ᱚᱱᱠᱟᱛᱮ ᱛᱟᱭᱚᱢ ᱠᱤᱪᱷᱩ ᱫᱤᱱ ᱪᱟᱞᱟᱣᱮᱱ ᱛᱟᱭᱚᱢ ᱱᱚᱝᱠᱟᱜᱮ ᱦᱟᱱᱟ ᱴᱚᱞᱟ ᱨᱮᱱ ᱵᱟᱝ ᱮᱴᱟᱜ ᱴᱚᱞᱟ ᱨᱮᱱ ᱠᱟᱱᱟ ᱠᱚ ᱩᱱᱠᱩ ᱫᱚ ᱱᱚᱛᱮᱜᱮ ᱰᱟᱹᱝᱨᱤ ᱠᱚ ᱟᱹᱜᱩ ᱞᱮᱫ ᱠᱚ ᱛᱟᱦᱮᱱ ᱛᱚ ᱱᱩᱠᱩ ᱦᱚᱸ ᱱᱚᱝᱠᱟ ᱵᱟᱱ ᱜᱟᱰᱟᱜ ᱨᱮᱜᱮ ᱠᱚ ᱛᱟᱦᱮᱸ ᱫᱚᱦᱚᱭᱮᱱᱟ ᱵᱮᱲᱟ ᱦᱚᱸᱭ ᱦᱟᱹᱥᱩᱨᱚᱜ ᱠᱟᱱ ᱨᱮᱦᱚᱸ ᱫᱟᱜᱼᱢᱟ ᱵᱟᱝ ᱚᱨᱦᱟᱣᱞᱮᱱ ᱜᱮᱭᱟ ᱛᱚᱢ ᱩᱱᱠᱩ ᱟᱞᱮ ᱜᱚᱲᱚ ᱠᱚ ᱠᱷᱚᱭ ᱠᱮᱫ ᱞᱮᱛᱮ ᱟᱞᱮᱦᱚᱸ ᱢᱮᱨᱚᱢ ᱰᱟᱹᱝᱨᱤ ᱠᱚᱞᱮ ᱯᱟᱨᱚᱢᱟᱫ ᱠᱚᱣᱟ ᱥᱟᱶᱛᱮ ᱟᱠᱚᱨᱮᱱ ᱢᱮᱨᱚᱢ ᱰᱟᱹᱝᱨᱤ ᱠᱚ ᱟᱨ ᱵᱟᱝ ᱦᱚᱲ ᱠᱚᱦᱚᱸᱞᱮ ᱯᱟᱨᱚᱢ ᱛᱟᱨᱟ ᱠᱮᱫ ᱠᱚᱣᱟ ᱟᱠᱚ ᱟᱹᱛᱩᱛᱮ ᱚᱱᱟᱛᱤᱧ ᱢᱮᱱᱟ ᱡᱟᱦᱟᱸᱭ ᱦᱚᱲᱮᱢ ᱜᱚᱲᱚᱣᱟᱭᱟ ᱟᱢᱦᱚᱸ ᱢᱤᱫ ᱫᱤᱱ ᱦᱤᱞᱳᱜ ᱵᱟᱝ ᱜᱚᱲᱚᱣᱟᱢ ᱜᱮᱭᱟ ᱠᱚ